ᱵᱷᱟᱨᱚᱛ ᱨᱮ ᱢᱮᱱᱟᱜ ᱟᱠᱟᱫ ᱟᱭᱢᱟ ᱞᱮᱠᱟᱱᱟᱜ ᱞᱟᱹᱠᱛᱤᱭᱟᱱ ᱞᱮᱱᱰᱢᱟᱨᱠ ᱤᱱᱟᱹᱠᱚ ᱢᱩᱫᱽᱨᱮ ᱢᱤᱫ ᱫᱚ ᱦᱩᱭᱩᱜ ᱠᱟᱱᱟ ᱫᱤᱜᱷᱟ ᱡᱟᱦᱟᱸ ᱫᱚ ᱚᱸᱰᱮ ᱠᱚ ᱥᱮᱱᱚᱜᱼᱟ ᱟᱵᱚᱨᱮᱱ ᱥᱟᱱᱟᱢ ᱞᱮᱠᱟᱱ ᱦᱚᱲ ᱠᱚᱜᱮ ᱚᱸᱰᱮᱱᱟᱜ ᱢᱤᱫᱴᱮᱱ ᱧᱮᱞ ᱡᱚᱝ ᱢᱚᱡᱽ ᱵᱩᱡᱷᱟᱹᱜᱼᱟ ᱥᱮ ᱰᱟᱹᱵᱽᱨᱟᱹᱜ ᱥᱮ ᱫᱚᱨᱭᱟ ᱨᱮᱱᱟᱜ ᱢᱩᱪᱟᱹᱫ ᱛᱮ ᱡᱟᱦᱟᱸ ᱚᱱᱟ ᱧᱮᱞ ᱞᱟᱹᱜᱤᱫ ᱥᱮ ᱚᱱᱟ ᱠᱷᱚᱱ ᱟᱨᱦᱚᱸ ᱟᱭᱢᱟ ᱨᱚᱠᱚᱢ ᱦᱟᱹᱠᱩ ᱠᱚ ᱥᱮ ᱟᱭᱢᱟ ᱨᱚᱠᱚᱢ ᱦᱟᱹᱠᱩ ᱠᱚ ᱪᱤᱞᱤ ᱠᱚ ᱧᱮᱞ ᱞᱟᱹᱜᱤᱫ ᱠᱚ ᱪᱟᱞᱟᱜᱼᱟ ᱫᱤᱜᱷᱟ ᱫᱚᱥᱟᱨ ᱦᱩᱭᱩᱜ ᱠᱟᱱᱟ ᱢᱩᱠᱩᱴᱢᱚᱱᱤᱯᱩᱨ ᱢᱩᱠᱩᱴᱢᱚᱱᱤᱯᱩᱨ ᱫᱚ ᱢᱤᱫᱴᱮᱱ ᱞᱟᱹᱴᱩ ᱢᱚᱱᱫᱤᱨ ᱠᱟᱱᱟ ᱡᱟᱦᱟᱸ ᱚᱸᱰᱮ ᱟᱭᱢᱟ ᱦᱚᱲ ᱟᱹᱰᱤᱜᱟᱱ ᱵᱷᱚᱠᱛᱚ ᱠᱟᱛᱮᱫ ᱚᱸᱰᱮ ᱟᱠᱚᱣᱟᱜ ᱡᱟᱦᱟᱸ ᱠᱷᱚᱭᱮᱥ ᱠᱚ ᱥᱮ ᱟᱠᱚᱣᱟᱜ ᱠᱷᱚᱭ ᱠᱚ ᱠᱚᱭ ᱵᱤᱱᱛᱤ ᱠᱚ ᱠᱚᱨᱟᱣᱟ ᱥᱮ ᱢᱟᱱᱚᱛ ᱟᱠᱚ ᱚᱸᱰᱮ ᱛᱮᱥᱟᱨ ᱦᱩᱭᱩᱜ ᱠᱟᱱᱟ ᱡᱮ ᱠᱚ ᱡᱚᱛᱚ ᱯᱟᱦᱟᱲ ᱡᱟᱦᱟᱸ ᱯᱩᱨᱩᱞᱤᱭᱟᱹ ᱨᱮᱭᱟᱜ ᱚᱡᱳᱫᱽᱫᱷᱟ ᱯᱟᱦᱟᱲ ᱫᱚ ᱡᱮ ᱯᱟᱦᱟᱲ ᱫᱚ ᱧᱮᱞ ᱡᱚᱝ ᱞᱟᱹᱜᱤᱫ ᱥᱮ ᱪᱮᱫ ᱪᱮᱫ ᱫᱟᱨᱮ ᱨᱮᱦᱮᱫ ᱠᱚ ᱢᱮᱱᱟᱜᱼᱟ ᱟᱨ ᱪᱮᱫ ᱪᱮᱫ ᱡᱤᱵᱽᱼᱡᱤᱭᱟᱹᱞᱤ ᱠᱚ ᱵᱟᱲᱮ ᱠᱚ ᱧᱟᱢᱚᱜᱼᱟ ᱤᱱᱟᱹᱠᱚ ᱞᱟᱹᱜᱤᱫ ᱛᱮ ᱚᱡᱳᱫᱽᱫᱷᱟ ᱥᱮ ᱵᱩᱨᱩ ᱨᱮᱫᱚ ᱢᱚᱡᱽ ᱵᱩᱨᱩ ᱨᱮᱱᱟᱜ ᱥᱨᱳᱛ ᱟᱹᱭᱠᱟᱹᱜᱼᱟ ᱛᱤᱱᱟᱹᱜ ᱢᱚᱡᱽ ᱟᱹᱭᱠᱟᱹᱜᱼᱟ ᱫᱮᱡ ᱠᱟᱛᱮᱫ ᱚᱱᱟ ᱠᱚ ᱞᱟᱹᱜᱤᱫ ᱦᱚᱸᱠᱚ ᱪᱟᱞᱟᱜᱼᱟ ᱤᱱᱟᱹ ᱛᱟᱭᱚᱢ ᱥᱟᱭᱮᱱᱥ ᱥᱤᱴᱤ ᱡᱟᱦᱟᱸ ᱯᱟᱨᱠ ᱥᱟᱭᱮᱱᱥ ᱥᱤᱴᱤ ᱨᱮᱫᱚ ᱥᱟᱭᱮᱱᱥ ᱥᱤᱴᱤ ᱨᱮᱫᱚ ᱟᱭᱢᱟ ᱞᱮᱠᱟᱱᱟᱜ ᱵᱤᱜᱽᱜᱟᱱᱤ ᱵᱮᱱᱟᱣ ᱥᱟᱭᱮᱱᱥ ᱧᱮᱞ ᱞᱟᱹᱜᱤᱫ ᱢᱟᱱᱮ ᱠᱚ ᱪᱟᱞᱟᱜᱼᱟ ᱡᱟᱦᱟᱸ ᱫᱚ ᱵᱟᱝ ᱧᱮᱞ ᱧᱟᱢᱚᱜᱼᱟ ᱥᱮ ᱥᱟᱱᱟᱢ ᱦᱚᱲ ᱥᱟᱢᱟᱝᱨᱮ ᱵᱟᱝ ᱥᱚᱫᱚᱨᱚᱜ ᱨᱮᱦᱚᱸ ᱚᱸᱰᱮ ᱫᱚ ᱧᱮᱞ ᱧᱟᱢᱚᱜᱼᱟ ᱚᱱᱟᱛᱮ ᱥᱟᱭᱮᱱᱥ ᱥᱤᱴᱤ ᱫᱚᱠᱚ ᱪᱟᱞᱟᱜᱼᱟ